ᱟᱞᱮ ᱫᱚ ᱯᱳᱥ ᱵᱚᱸᱜᱟ ᱯᱚᱸᱪᱤᱥ ᱠᱷᱚᱡ ᱞᱮ ᱵᱚᱸᱜᱟᱜᱼᱟ ᱛᱚ ᱵᱚᱸᱜᱟ ᱦᱤᱞᱳᱜ ᱫᱚ ᱟᱞᱮ ᱫᱚ ᱠᱤᱪᱨᱤᱡ ᱠᱚ ᱛᱟᱨᱯᱚᱨ ᱚᱲᱟᱜ ᱠᱚ ᱜᱮᱡ ᱜᱩᱨᱤᱡᱽ ᱩᱰᱩᱝ ᱠᱟᱛᱮ ᱟᱞᱮ ᱫᱚ ᱡᱟᱣ ᱠᱚ ᱯᱩᱡᱟᱹᱜ ᱠᱚ ᱥᱮᱱᱚᱜᱼᱟ ᱩᱱ ᱥᱚᱢᱚᱭ ᱫᱚ ᱟᱞᱮ ᱫᱚ ᱩᱱᱠᱩ ᱫᱚᱞᱮ ᱟᱛᱟᱝ ᱫᱟᱨᱟᱢ ᱠᱚᱣᱟᱞᱮ ᱫᱚᱥᱟᱨ ᱦᱤᱯᱟᱹᱜ ᱫᱚᱞᱮ ᱵᱚᱸᱜᱟᱜ ᱟᱞᱮ ᱛᱟᱨᱯᱚᱨ ᱵᱚᱸᱜᱟᱜ ᱦᱤᱞᱳᱜ ᱫᱚ ᱟᱞᱮ ᱫᱚ ᱚᱠᱚᱭ ᱚᱲᱟᱜ ᱦᱚᱸ ᱵᱟᱞᱮ ᱥᱮᱱᱚᱜᱼᱟ ᱚᱲᱟᱜ ᱨᱮᱜᱮ ᱞᱮ ᱵᱚᱸᱜᱟ ᱵᱩᱨᱩᱜᱼᱟ ᱡᱮ ᱡᱮᱢᱚᱱ ᱡᱟᱦᱟᱸ ᱞᱮᱠᱟ ᱞᱮ ᱡᱚᱢ ᱧᱩᱭᱟ ᱫᱚᱥᱟᱨ ᱦᱤᱞᱳᱜ ᱫᱚᱞᱮ ᱠᱷᱩᱱᱴᱟᱹᱜᱼᱟ ᱠᱷᱩᱱᱟᱹᱣ ᱦᱤᱞᱚᱜ ᱫᱚ ᱴᱟᱺᱰᱤ ᱨᱮ ᱰᱟᱝᱨᱤ ᱤᱫᱤ ᱠᱟᱛᱮ ᱮᱱᱮᱡ ᱥᱮᱨᱮᱧ ᱟᱛᱮᱜ ᱞᱮ ᱨᱟᱹᱥᱠᱟᱹ ᱦᱚᱪᱚ ᱠᱚᱣᱟ ᱛᱟᱨᱯᱚᱨ ᱟᱵᱟᱨ ᱡᱟᱞᱮ ᱦᱤᱞᱳᱜ ᱫᱚ ᱚᱲᱟᱜ ᱚᱲᱟᱜ ᱞᱮ ᱡᱟᱞᱮᱭᱟ ᱮᱱᱮᱡ ᱥᱮᱨᱮᱧ ᱟᱞᱮ ᱜᱟᱫᱚᱭ ᱟᱞᱮ ᱟᱨ ᱦᱟᱹᱠᱩ ᱠᱟᱴᱚᱢ ᱦᱤᱞᱳᱜ ᱫᱚ ᱦᱟᱹᱠᱩ ᱠᱚᱞᱮ ᱜᱚᱡ ᱠᱚᱣᱟ ᱦᱟᱹᱠᱩ ᱠᱚ ᱜᱚᱡ ᱠᱟᱛᱮ ᱟᱹᱭᱩᱵ ᱵᱮᱲᱟ ᱫᱚ ᱦᱟᱺᱰᱤ ᱠᱚ ᱡᱟ ᱜᱮ ᱧᱩ ᱵᱟᱲᱟᱭ ᱛᱟᱞᱮᱭᱟ ᱟᱨ ᱥᱟᱠᱨᱟᱛ ᱦᱤᱞᱳᱜ ᱫᱚ ᱵᱤᱨ ᱵᱩᱨᱩ ᱥᱮᱸᱫᱽᱨᱟ ᱞᱮ ᱥᱮᱱᱚᱜᱼᱟ ᱥᱟᱠᱨᱟᱛ ᱟᱹᱜᱩ ᱢᱩᱪᱟᱹᱫ ᱨᱮ ᱟᱞᱮ ᱫᱚ ᱥᱟᱠᱨᱟᱛ ᱮᱞᱮ ᱛᱩᱧᱟ ᱡᱟᱦᱟᱸᱭ ᱜᱮ ᱛᱩᱧ ᱡᱚᱥᱟ ᱩᱱᱤᱜᱮ ᱟᱞᱮ ᱫᱚ ᱱᱮᱥ ᱨᱮᱱᱤᱡ ᱥᱤᱠᱟᱹᱨᱤᱭᱟᱹ ᱢᱮᱱ ᱛᱮᱞᱮ ᱢᱟᱱᱟᱣ ᱮᱭᱟ